ᱥᱚᱠ ᱞᱮᱠᱟᱛᱮ ᱵᱟᱜᱟᱱ ᱵᱮᱱᱟᱣ ᱤᱧ ᱫᱚ ᱵᱟᱹᱧ ᱵᱟᱫᱷᱚᱭᱟ ᱟᱠᱟᱫᱮᱭᱟ ᱵᱟᱜᱟᱱ ᱵᱮᱱᱟᱣ ᱩᱱᱤᱫᱚ ᱟᱹᱰᱤ ᱟᱴᱮ ᱠᱤᱥᱤᱭᱟᱜᱼᱟ ᱵᱟᱜᱟᱱ ᱛᱟᱸᱦᱮᱱ ᱠᱷᱟᱱ ᱫᱚ ᱢᱟᱱᱮ ᱚᱠᱥᱤᱡᱮᱱ ᱵᱚᱱ ᱧᱟᱢᱟ ᱫᱟᱨᱮ ᱠᱷᱚᱡ ᱟᱵᱟᱨ ᱫᱟᱨᱮ ᱱᱟᱹᱲᱤ ᱠᱚᱛᱮ ᱦᱮᱱᱟᱜᱼᱟ ᱧᱮᱞᱚᱜᱼᱟ ᱢᱚᱸᱡ ᱫᱟᱨᱮ ᱠᱷᱚᱡ ᱚᱱᱮ ᱡᱚ ᱠᱩ ᱵᱟᱦᱟ ᱠᱩ ᱟᱨᱦᱚᱸ ᱩᱢᱩᱞ ᱠᱚᱦᱚᱸ ᱧᱟᱢᱚᱜᱼᱟ ᱟᱨ ᱩᱢᱩᱞ ᱞᱟᱛᱟᱨ ᱨᱮ ᱫᱩᱲᱩᱵ ᱠᱟᱛᱮᱫ ᱟᱵᱩ ᱦᱚᱭᱚᱝ ᱵᱚᱱ ᱧᱟᱢᱟ ᱟᱨᱦᱚᱸ ᱟᱢ ᱧᱮᱞ ᱛᱮ ᱟᱨᱦᱚᱸ ᱟᱭᱢᱟ ᱦᱚᱲ ᱠᱚ ᱦᱟᱹᱡᱩᱜᱼᱟ ᱡᱮ ᱵᱟᱝ ᱪᱚᱞᱚ ᱫᱟᱨᱮ ᱩᱢᱩᱞ ᱨᱮᱵᱚᱱ ᱫᱩᱲᱩᱵ ᱞᱮᱱ ᱜᱮ ᱫᱟᱨᱮ ᱩᱢᱩᱞ ᱛᱟᱸᱦᱮᱱ ᱠᱷᱟᱡ ᱫᱚ ᱟᱹᱰᱤ ᱢᱚᱸᱡ ᱵᱩᱡᱷᱟᱹᱜᱼᱟ ᱯᱷᱮᱱ ᱦᱚᱭ ᱦᱚᱸ ᱵᱟᱭ ᱫᱟᱲᱮᱭᱟᱜᱼᱟ ᱯᱷᱮᱱ ᱟᱵᱚ ᱦᱚᱲᱟᱜ ᱫᱚ ᱛᱤᱱᱟᱹᱜ ᱢᱮᱱᱟᱜᱼᱟ ᱥᱚᱵ ᱥᱳᱢᱚᱭ ᱜᱮ ᱦᱟᱱᱛᱮ ᱱᱟᱛᱮ ᱵᱚᱱ ᱫᱟᱲᱟ ᱵᱟᱲᱟᱭᱟ ᱚᱱᱟ ᱛᱮᱵᱚᱱ ᱢᱮᱱᱟ ᱫᱟᱨᱮ ᱩᱫ ᱛᱟᱦᱮᱸᱱ ᱠᱷᱟᱡ ᱫᱚ ᱟᱹᱰᱤ ᱵᱷᱟᱹᱜᱤᱜᱼᱟ ᱫᱟᱨᱮ ᱠᱷᱚᱱ ᱟᱢ ᱟᱭᱢᱟ ᱨᱚᱠᱚᱢ ᱡᱤᱱᱤᱥᱮᱢ ᱡᱩᱛ ᱫᱟᱲᱮᱜ ᱠᱟᱱᱟ ᱦᱚᱜ ᱚᱭ ᱫᱟᱨᱮ ᱡᱩᱛ ᱤᱭᱟᱹ ᱫᱚᱨᱡᱟ ᱡᱟᱱᱟᱞᱟ ᱠᱚᱦᱚᱸ ᱫᱟᱨᱮ ᱠᱷᱚᱡ ᱜᱮ ᱵᱮᱱᱟᱜ ᱠᱟᱱᱟ ᱟᱨᱦᱚᱸ ᱫᱟᱠᱟ ᱩᱛᱩ ᱞᱟᱹᱜᱤᱫ ᱥᱟᱦᱟᱱ ᱠᱚᱦᱚᱸ ᱫᱟᱨᱮ ᱠᱷᱚᱡ ᱜᱮ ᱧᱟᱢᱚᱜ ᱠᱟᱱᱟ ᱚᱱᱠᱟ ᱜᱮ ᱫᱟᱨᱮ ᱠᱚ ᱨᱚᱦᱚᱭ ᱞᱮᱠᱷᱟᱡ ᱟᱵᱚ ᱟᱹᱰᱤ ᱟᱭᱢᱟ ᱠᱟᱹᱢᱤ ᱨᱮᱵᱚ ᱞᱟᱜᱟᱣ ᱫᱟᱲᱮᱭᱟᱜᱼᱟᱚᱱᱠᱟ ᱜᱮᱵᱚᱱ ᱪᱮᱥᱴᱟᱭᱟ ᱡᱚᱛᱚ ᱦᱚᱲ ᱢᱟ ᱫᱟᱨᱮ ᱵᱚᱱ ᱨᱚᱦᱚᱭ